ᱤᱧ ᱫᱤᱱᱟᱹᱢ ᱫᱤᱱ ᱦᱤᱞᱳᱜ ᱡᱟᱦᱟᱸ ᱛᱤᱱᱟᱹᱜ ᱥᱳᱥᱟᱞ ᱢᱮᱰᱤᱭᱟ ᱯᱞᱟᱴᱯᱷᱨᱚᱢ ᱠᱚᱧ ᱵᱮᱵᱚᱦᱟᱨᱟ ᱚᱱᱟ ᱠᱚᱨᱮᱱᱟᱜ ᱧᱩᱛᱩᱢ ᱫᱚ ᱦᱩᱭᱩᱜ ᱠᱟᱱᱟ ᱤᱭᱩᱴᱩᱵᱽ ᱯᱷᱮᱥᱵᱩᱠ ᱦᱳᱴᱟᱥᱥᱮᱯ ᱥᱟᱶᱛᱮ ᱥᱟᱶᱛᱮ ᱡᱟᱦᱟᱸ ᱛᱤᱱᱟᱹᱜ ᱴᱤᱵᱷᱤ ᱪᱮᱱᱮᱞ ᱠᱚ ᱢᱮᱱᱟᱜᱼᱟ ᱚᱱᱟ ᱠᱚᱧ ᱵᱮᱵᱚᱦᱟᱨᱟ ᱱᱚᱣᱟ ᱠᱚᱨᱮ ᱠᱷᱚᱱ ᱫᱤᱥᱚᱢ ᱨᱮᱱᱟᱜ ᱱᱟᱱᱟ ᱦᱩᱱᱟᱹᱨ ᱠᱷᱚᱵᱚᱨ ᱠᱚ ᱵᱟᱲᱟᱭ ᱧᱟᱢᱚᱜᱼᱟ ᱚᱱᱟ ᱠᱷᱚᱵᱚᱨ ᱠᱚᱨᱮᱱᱟᱜ ᱧᱩᱛᱩᱢ ᱠᱚᱫᱚ ᱦᱩᱭᱩᱜ ᱠᱟᱱᱟ ᱨᱟᱡᱽᱟᱹᱨᱤ ᱠᱷᱚᱵᱚᱨ ᱥᱟᱶᱛᱮ ᱫᱷᱚᱨᱚᱢ ᱤᱫᱤ ᱠᱟᱛᱮᱫ ᱠᱷᱚᱵᱚᱨ ᱥᱟᱶᱛᱮ ᱱᱟᱱᱟ ᱦᱩᱱᱟᱹᱨ ᱟᱨᱠᱤ ᱮᱱᱮᱡ ᱥᱮᱨᱮᱧ ᱞᱟᱭᱼᱞᱟᱠᱪᱟᱨ ᱡᱷᱚᱛᱚ ᱧᱮᱞ ᱧᱟᱢᱚᱜᱼᱟ ᱱᱚᱣᱟ ᱯᱞᱮᱴᱯᱷᱨᱚᱢ ᱛᱟᱞᱟᱛᱮ ᱥᱟᱶᱛᱮ ᱜᱩᱜᱳᱞ ᱜᱩᱜᱳᱞ ᱢᱮᱹᱯᱥ ᱢᱮᱱᱟᱜᱼᱟ ᱚᱱᱟ ᱛᱮᱫᱚ ᱫᱤᱥᱚᱢ ᱨᱮᱱᱟᱜ ᱱᱟᱱᱟ ᱦᱩᱱᱟᱹᱨ ᱴᱷᱟᱶ ᱦᱚᱸᱢ ᱧᱮᱞ ᱧᱟᱢᱟ ᱱᱚᱜᱼᱚ ᱱᱚᱣᱟ ᱯᱞᱟᱴᱯᱷᱨᱚᱢ ᱠᱚ ᱛᱟᱞᱟᱛᱮ ᱫᱤᱥᱚᱢ ᱨᱮᱱᱟᱜ ᱱᱚᱜᱼᱚ ᱱᱚᱝᱠᱟᱱ ᱜᱚᱲᱚ ᱠᱚᱧ ᱧᱟᱢ ᱮᱫᱟ